ᱦᱮᱸ ᱤᱧ ᱱᱚᱝᱠᱟᱱ ᱠᱤᱪᱷᱩ ᱩᱯᱚᱦᱟᱨᱤᱧ ᱮᱢᱟᱠᱟᱫ ᱠᱚᱣᱟ ᱡᱟᱦᱟᱸᱫᱚ ᱤᱧᱤᱧ ᱵᱮᱱᱟᱣ ᱫᱟᱲᱮᱭᱟᱜᱼᱟ ᱡᱟᱦᱟᱸᱞᱮᱠᱟ ᱜᱨᱤᱴᱤᱝ ᱠᱟᱨᱰ ᱯᱨᱟᱛᱤᱢᱟ ᱪᱤᱴᱷᱤ ᱵᱮᱱᱟᱣ ᱱᱚᱣᱟᱠᱚ ᱵᱷᱟᱜᱮ ᱴᱷᱤᱠᱤᱧ ᱵᱟᱲᱟᱭᱟ ᱜᱮᱭᱟ ᱢᱮᱱᱠᱷᱟᱱ ᱡᱚᱛᱚ ᱠᱷᱚᱱᱫᱚ ᱜᱨᱤᱴᱤᱝ ᱠᱟᱨᱰᱥ ᱵᱮᱱᱟᱣ ᱟᱹᱰᱤᱜᱮᱧ ᱨᱟᱹᱥᱠᱟᱹᱜᱼᱟ ᱪᱮᱫᱟᱜ ᱥᱮ ᱟᱹᱰᱤᱜᱮᱧ ᱠᱩᱥᱤᱭᱟᱜᱼᱟ ᱱᱚᱣᱟ ᱜᱨᱤᱴᱤᱝ ᱠᱟᱨᱰᱥ ᱨᱮᱭᱟᱜ ᱠᱟᱛᱷᱟ ᱡᱩᱫᱤᱧ ᱩᱭᱦᱟᱹᱨ ᱠᱷᱟᱱᱫᱚ ᱤᱧᱟᱹᱜ ᱜᱤᱫᱽᱨᱟᱹ ᱩᱢᱮᱨ ᱨᱮᱭᱟᱜ ᱡᱟᱦᱟᱸ ᱟᱥᱲᱟᱨᱮᱧ ᱚᱞᱚᱜᱠᱟᱱ ᱛᱟᱦᱮᱸᱫ ᱚᱱᱟᱜᱮᱧ ᱩᱭᱦᱟᱹᱨ ᱧᱟᱢᱟ ᱜᱟᱛᱮᱠᱚ ᱥᱟᱶ ᱪᱮᱫᱞᱮᱠᱟ ᱟᱞᱮ ᱟᱯᱟᱱᱼᱟᱹᱯᱤᱱ ᱡᱟᱦᱟᱸ ᱪᱮ ᱨᱚᱸᱜᱤᱱ ᱠᱟᱜᱚᱡᱽᱨᱮ ᱛᱟᱦᱮᱸᱫ ᱚᱱᱟᱨᱮ ᱱᱟᱱᱟᱦᱩᱱᱟᱹᱨ ᱰᱤᱡᱟᱭᱤᱱ ᱠᱚᱞᱮ ᱵᱮᱱᱟᱣᱮᱫ ᱛᱟᱦᱮᱸᱫ ᱟᱨ ᱚᱱᱟᱨᱮ ᱥᱟᱭᱨᱤ ᱠᱚᱞᱮ ᱚᱞᱮᱫ ᱛᱟᱦᱮᱸᱫ ᱟᱨ ᱡᱟᱦᱟᱸ ᱱᱟᱣᱟ ᱥᱮᱨᱢᱟ ᱨᱮᱞᱮ ᱮᱯᱮᱢᱼᱪᱟᱯᱟᱞ ᱛᱟᱦᱮᱸᱫ ᱱᱚᱣᱟ ᱪᱷᱟᱰᱟ ᱯᱨᱟᱛᱤᱢᱟᱠᱚ ᱡᱟᱦᱟᱸ ᱡᱮ ᱦᱟᱥᱟᱨᱮᱱ ᱯᱩᱛᱲᱟᱹ ᱮᱢᱟᱱ ᱛᱮᱭᱟᱜ ᱚᱲᱟᱜ ᱠᱚᱞᱮ ᱵᱮᱱᱟᱣᱮᱫ ᱛᱟᱦᱮᱸᱫ ᱴᱩᱠᱩᱡᱠᱚ ᱠᱷᱮᱞᱱᱟᱠᱚ ᱡᱟᱦᱟᱸᱛᱤᱱᱟᱹᱜ ᱜᱮ ᱠᱷᱮᱞ ᱠᱷᱮᱞᱱᱟᱠᱚ ᱢᱮᱱᱟᱜᱼᱟ ᱠᱷᱮᱞᱚᱰ ᱡᱚᱝᱟᱜ ᱱᱚᱣᱟᱠᱚ ᱥᱟᱱᱟᱢᱟᱜᱠᱚᱞᱮ ᱵᱮᱱᱟᱣ ᱛᱟᱦᱮᱸᱫ ᱟᱨ ᱜᱟᱛᱮᱠᱚᱞᱮ ᱫᱮᱠᱷᱟᱣᱟᱠᱚᱣᱟ ᱡᱮ ᱱᱮ ᱤᱧᱟᱹᱜᱫᱚ ᱛᱤᱱᱟᱹᱜ ᱪᱮᱦᱨᱟ ᱵᱮᱱᱟᱣ ᱟᱠᱟᱱᱟ ᱢᱮᱱᱛᱮ ᱤᱧᱟᱹᱜᱫᱚ ᱱᱟᱝᱠᱟ ᱵᱮᱱᱟᱣ ᱟᱠᱟᱱᱟ ᱤᱧᱟᱹᱜᱫᱚ ᱦᱟᱱᱠᱟ ᱵᱮᱱᱟᱣ ᱟᱠᱟᱱᱟ ᱥᱮ ᱡᱚᱛᱚᱠᱷᱚᱱ ᱚᱠᱚᱭᱟᱜ ᱡᱟᱹᱥᱛᱤ ᱪᱮᱦᱨᱟ ᱵᱮᱱᱟᱣ ᱟᱠᱟᱱᱟ ᱢᱮᱱᱛᱮᱫ ᱫᱚ ᱱᱚᱣᱟᱠᱚ ᱟᱨ ᱦᱟᱛᱤᱭᱟᱨ ᱨᱮᱭᱟᱜ ᱠᱟᱛᱷᱟ ᱡᱩᱫᱤ ᱤᱭᱟᱹ ᱮᱱᱠᱷᱟᱱᱻ ᱦᱟᱛᱤᱭᱟᱨᱫᱚ ᱤᱧᱫᱚ ᱵᱟᱹᱧ ᱵᱮᱱᱟᱣ ᱵᱟᱲᱟᱣ ᱟᱠᱟᱫᱟ ᱟᱨ ᱦᱟᱛᱤᱭᱟᱨ ᱡᱩᱫᱤᱢ ᱢᱮᱱᱠᱷᱟᱱ ᱫᱚ ᱤᱧᱫᱚ ᱵᱟᱹᱱᱫᱩᱠᱤᱧ ᱠᱩᱥᱤᱭᱟᱜᱼᱟ ᱚᱱᱟᱛᱮᱫᱚ ᱢᱟᱱᱮ ᱟᱢᱟᱜ ᱡᱤᱣᱤᱢ ᱨᱩᱠᱷᱤᱭᱟᱹ ᱫᱟᱲᱮᱭᱟᱜᱼᱟ